ᱦᱮᱞᱳ ᱦᱮᱞᱳ ᱮᱜᱼᱟ ᱨᱟᱡᱽᱱᱚᱜᱚᱨ ᱦᱳᱭ ᱦᱚᱸ ᱦᱳᱴᱮᱞ ᱵᱟᱞᱟ ᱴᱷᱮᱱ ᱜᱮ ᱡᱮᱛᱮᱭᱟᱜ ᱜᱮ ᱧᱟᱢᱚᱜᱼᱟ ᱵᱷᱟᱲᱟ ᱠᱚᱫᱚ ᱮᱥᱤ ᱨᱮᱫᱚ ᱯᱟᱸᱥᱥᱚ ᱪᱷᱚ ᱥᱚ ᱦᱚᱸ ᱡᱮᱛᱮᱭᱟᱜ ᱢᱮᱱᱟᱜᱼᱟ ᱦᱮᱸ ᱦᱮᱸ ᱡᱚᱢ ᱦᱚᱸ ᱡᱮᱛᱮᱭᱟᱜ ᱧᱟᱢᱚᱜᱼᱟ ᱡᱟᱦᱟᱸ ᱯᱮ ᱢᱮᱱᱟ ᱚᱱᱟᱜᱮ ᱵᱮᱱᱟᱣᱟᱞᱮ ᱦᱮᱸ ᱦᱚᱸ ᱵᱟᱛᱷᱨᱩᱢ ᱠᱚᱦᱚᱸ ᱢᱮᱱᱟᱜᱼᱟ ᱦᱚᱸ ᱦᱚᱸ ᱫᱚᱨᱠᱟᱨ ᱜᱮ ᱩᱢᱩᱜ ᱦᱚᱸ ᱚᱱᱟ ᱦᱚᱸ ᱢᱮᱱᱟᱜᱼᱟ ᱦᱚᱸ ᱚᱱᱟ ᱦᱚᱸ ᱚᱱᱟ ᱦᱚᱸ ᱢᱮᱱᱟᱜᱼᱟ ᱱᱚᱣᱟ ᱦᱚᱸ ᱠᱷᱟᱹᱞᱤ ᱜᱮᱭᱟ ᱨᱩᱢ ᱠᱚᱫᱚ ᱦᱮᱸ ᱱᱟᱯᱟᱭ ᱜᱮ ᱥᱮᱪᱮᱫ ᱦᱮᱸ ᱡᱚᱢᱼᱧᱩ ᱡᱚᱛᱚ ᱮᱢ ᱦᱩᱭᱩᱜᱼᱟ ᱡᱟᱦᱟᱸ ᱞᱮᱠᱟᱯᱮ ᱢᱮᱱᱟ ᱚᱱᱠᱟᱜᱮ ᱦᱟᱸᱜ ᱞᱮ ᱵᱮᱱᱟᱣ ᱟᱯᱮᱭᱟ ᱦᱳᱭ ᱢᱮᱱᱟᱜᱼᱟ ᱚᱱᱟ ᱠᱚᱦᱚᱸ ᱡᱮᱛᱮᱭᱟᱜ ᱜᱮ ᱢᱮᱱᱟᱜᱼᱟ ᱚ ᱚ ᱚᱱᱟ ᱦᱮᱸ ᱦᱳᱭ ᱡᱮᱛᱮᱭᱟᱜ ᱜᱮ ᱥᱩᱵᱤᱫᱷᱟ ᱦᱮᱱᱟᱜᱼᱟ ᱡᱟᱦᱟᱸ ᱜᱮᱯᱮ ᱧᱟᱢ ᱞᱮᱴᱨᱤᱝ ᱵᱟᱛᱷᱨᱩᱢ ᱡᱚᱢᱼᱧᱩ ᱡᱮᱛᱮᱭᱟᱜ ᱜᱮ ᱦᱮᱱᱟᱜᱼᱟ ᱟᱯᱮ ᱡᱟᱦᱟᱸ ᱡᱚᱢ ᱥᱟᱱᱟ ᱯᱮᱭᱟ ᱚᱱᱟᱜᱮ ᱵᱮᱱᱟᱣᱟᱞᱮ ᱫᱚᱥ ᱴᱟᱠᱟ ᱫᱚᱥ ᱴᱟᱠᱟ ᱪᱩᱭᱢᱤᱝ ᱠᱚ ᱯᱟᱸᱪ ᱴᱟᱠᱟ ᱦᱮᱸ ᱦᱳᱭ ᱟᱪᱪᱷᱟ ᱴᱷᱤᱠ ᱜᱮᱭᱟ ᱛᱚᱵᱮ